ᱦᱮᱞᱳ ᱦᱮᱸ ᱵᱟᱵᱩ ᱡᱚᱦᱟᱨ ᱚᱠᱟᱨᱮ ᱦᱮᱱᱟᱢᱟ ᱚᱻ ᱟᱪᱪᱷᱟ ᱛᱟᱨᱯᱚᱨ ᱚᱲᱟᱜ ᱠᱚᱥᱮᱱ ᱫᱚ ᱥᱟᱱᱟᱢ ᱜᱮ ᱱᱟᱯᱟᱭ ᱜᱮᱛᱚ ᱟᱪᱪᱷᱟ ᱛᱚ ᱤᱧ ᱛᱚ ᱱᱤᱭᱟᱹ ᱵᱟᱨ ᱦᱚᱸ ᱦᱚᱭᱛᱳ ᱚᱲᱟᱜ ᱫᱚ ᱵᱟᱹᱧ ᱥᱮᱱ ᱫᱟᱲᱮᱭᱟᱜ ᱠᱟᱱᱟ ᱛᱚ ᱱᱤᱭᱟᱹ ᱵᱟᱨ ᱨᱮᱱᱟᱜ ᱪᱟᱥ ᱠᱚᱨᱮᱱᱟᱜ ᱠᱷᱚᱵᱚᱨ ᱠᱚᱫᱚ ᱛᱤᱱᱟᱹᱜ ᱥᱟᱺᱜᱤᱧ ᱪᱮᱫᱞᱮᱠᱟ ᱠᱮᱫ ᱛᱟᱞᱟᱝᱟ ᱟᱪᱪᱷᱟ ᱟᱪᱪᱷᱟ ᱚ ᱦᱩᱸ ᱟᱪᱪᱷᱟ ᱪᱷᱟ ᱪᱷᱟ ᱟᱨ ᱛᱟᱦᱚᱞᱮ ᱡᱟᱦᱟᱸ ᱯᱟᱨᱚᱢᱮᱱᱟ ᱚᱱᱟ ᱵᱟᱨ ᱨᱮᱫᱚ ᱚᱱᱟ ᱡᱚᱱᱰᱨᱟ ᱠᱫᱚᱢ ᱮᱨ ᱞᱮᱫ ᱛᱟᱞᱟᱝᱟ ᱟᱥᱮ ᱵᱟᱝ ᱟᱨ ᱛᱟᱦᱚᱞᱮ ᱡᱚᱱᱰᱨᱟ ᱠᱚᱫᱚ ᱪᱮᱫ ᱞᱮᱠᱟ ᱦᱩᱭ ᱞᱮᱱᱟ ᱵᱷᱟᱹᱜᱤ ᱜᱮᱥᱮ ᱦᱮᱸ ᱦᱮᱸ ᱚᱱᱟ ᱢᱟᱛᱚᱧ ᱵᱩᱡᱷᱟᱹᱣᱮᱫ ᱜᱮ ᱩᱱᱟᱹᱜ ᱜᱟᱱ ᱡᱟᱭᱜᱟ ᱵᱟᱝᱠᱟᱱ ᱮᱠᱟᱭᱛᱮ ᱪᱟᱥ ᱫᱚ ᱥᱚᱢᱵᱷᱚᱵ ᱵᱟᱝ ᱠᱟᱱᱟ ᱛᱚ ᱟᱢ ᱡᱟᱦᱟᱸᱛᱤᱱᱟᱹᱜ ᱜᱮ ᱫᱚᱨᱠᱟᱨ ᱢᱩᱱᱤᱥ ᱧᱟᱢ ᱠᱚᱢ ᱛᱟᱹᱣ ᱨᱮᱦᱚᱸ ᱟᱢᱫᱚ ᱠᱟᱹᱢᱤ ᱫᱚ ᱟᱞᱚᱢ ᱚᱴᱠᱟᱣᱚᱜᱼᱟ ᱵᱩᱡ ᱮᱫᱟᱢ ᱯᱚᱭᱥᱟ ᱮᱢ ᱞᱟᱹᱜᱤᱫ ᱛᱮᱫᱚ ᱤᱧ ᱢᱤᱱᱟᱹᱧᱟᱛᱚ ᱟᱨ ᱛᱟᱦᱚᱞᱮ ᱟᱪᱪᱷᱟ ᱛᱟᱨ ᱞᱟᱦᱟ ᱵᱟᱨᱟᱜ ᱡᱚᱱᱰᱨᱟ ᱠᱚᱫᱚ ᱪᱤᱠᱟᱹ ᱟᱠᱷᱨᱤᱧ ᱠᱟᱫᱟᱢ ᱥᱮ ᱚᱲᱟᱜ ᱨᱮᱜᱮ ᱫᱚᱦᱚ ᱜᱮ ᱢᱮᱱᱟᱜᱼᱟ ᱦᱮᱸᱛᱚ ᱧᱮᱞᱢᱮ ᱠᱤᱪᱷᱩ ᱤᱛᱟᱹ ᱞᱟᱹᱜᱤᱫ ᱛᱮ ᱫᱚᱦᱚ ᱠᱟᱜ ᱢᱮ ᱟᱨ ᱵᱟᱹᱠᱤ ᱠᱚᱫᱚ ᱥᱟᱱᱟᱢ ᱟᱹᱠᱷᱨᱤᱧ ᱪᱟᱵᱟ ᱠᱟᱜ ᱢᱮ ᱦᱮᱸ

ᱟᱨᱤᱧ ᱢᱮᱱᱮᱛ ᱛᱟᱦᱮᱸᱱᱟ ᱡᱮ ᱦᱟᱱᱟ ᱡᱟᱦᱟᱸ ᱢᱟᱨᱟᱝ ᱵᱟᱹᱭᱦᱟᱹᱲ ᱢᱮᱱᱟᱜᱼᱟ ᱦᱟᱱᱟ ᱜᱟᱰᱟ ᱦᱟᱱᱟ ᱟᱮᱲ ᱨᱮᱱᱟᱜ ᱚᱱᱟ ᱨᱮᱫᱚ ᱱᱤᱭᱟᱹᱵᱟᱨ ᱫᱚ ᱟᱢ ᱫᱚ ᱦᱩᱲᱩ ᱨᱚᱦᱚᱭ ᱠᱷᱚᱱᱟᱜ ᱠᱚᱭᱮᱠᱫᱤᱱ ᱢᱟᱲᱟᱝ ᱨᱮᱜᱮ ᱢᱤᱫ ᱫᱷᱟᱣ ᱫᱚ ᱠᱤᱪᱷᱩ ᱥᱟᱨ ᱮᱢᱟᱜ ᱢᱮ ᱵᱩᱡᱫᱟᱢ ᱛᱟᱨ ᱞᱟᱦᱟ ᱥᱟᱨ ᱮᱢᱟᱜ ᱠᱷᱟᱱ ᱪᱤᱠᱟᱹᱜᱼᱟ ᱡᱮ ᱡᱟᱦᱟᱸᱛᱤᱱᱟᱹᱜ ᱞᱟᱦᱟ ᱠᱷᱚᱱᱟᱜ ᱜᱮ ᱡᱟᱦᱟᱸᱛᱤᱱᱟᱹᱜ ᱫᱟᱨᱮ ᱠᱚ ᱢᱮᱱᱟᱜᱼᱟ ᱥᱮ ᱚᱱᱟ ᱠᱚ ᱛᱟᱦᱚᱞᱮ ᱠᱷᱟᱱ ᱵᱟᱝ ᱡᱟᱱᱟᱢᱚᱜᱼᱟ ᱟᱨ ᱫᱟᱨᱮ ᱠᱚ ᱵᱟᱝ ᱡᱟᱱᱟᱢ ᱞᱮᱱᱠᱷᱟᱱᱮᱢ ᱵᱩᱡᱮᱫ ᱜᱮᱭᱟᱢ ᱯᱷᱚᱞᱚᱱ ᱫᱚ ᱟᱨ ᱮᱠᱴᱩ ᱵᱷᱟᱹᱜᱤ ᱜᱮᱦᱟᱸᱜ ᱦᱩᱭᱩᱜᱼᱟ ᱢᱮᱱᱛᱮ ᱛᱟᱨᱯᱚᱨ ᱟᱨᱚᱧ ᱢᱮᱱᱮᱛ ᱛᱟᱦᱮᱸᱱᱟ ᱡᱮ ᱱᱤᱭᱟᱹ ᱵᱟᱨ ᱫᱚ ᱡᱩᱫᱤ ᱟᱨᱚ ᱮᱠᱴᱩ ᱦᱚᱲ ᱥᱟᱸᱜᱮ ᱧᱚᱜ ᱮᱢ ᱧᱟᱢ ᱠᱚᱛᱟᱞᱟᱝ ᱠᱮᱭᱟ ᱟᱨ ᱡᱟᱦᱟᱸ ᱱᱚᱣᱟ ᱰᱩᱝᱨᱤ ᱫᱷᱟᱨᱮ ᱨᱮᱱᱟᱜ ᱢᱮᱱᱟᱜᱼᱟ ᱚᱱᱟ ᱫᱚ ᱠᱟᱹᱴᱤᱡ ᱟᱨᱚ ᱛᱷᱚᱲᱟ ᱡᱩᱫᱤ ᱢᱟᱨᱟᱝ ᱠᱚᱜᱼᱟ ᱞᱟ ᱠᱟᱛᱮ ᱠᱚ ᱢᱟᱨᱟᱝ ᱫᱟᱲᱮᱭᱟᱜ ᱠᱮᱭᱟ ᱛᱟᱦᱞᱮ ᱠᱷᱟᱱ ᱟᱨᱚ ᱜᱟᱱ ᱠᱚᱜᱼᱟ ᱠᱩᱲᱟᱹᱭ ᱫᱚ ᱪᱤᱠᱟᱹᱜ ᱦᱮᱸ ᱞᱟᱹᱭ ᱢᱮ ᱦᱮᱸ ᱦᱮᱸ ᱫᱚᱥ ᱵᱟᱨᱚ ᱵᱚᱨᱟ ᱟᱹᱜᱩᱭ ᱢᱮᱛᱚ ᱟᱵᱚᱣᱟᱜ ᱫᱚᱠᱟᱱ ᱛᱚᱢ ᱵᱟᱲᱟᱭ ᱟᱠᱟᱫ ᱜᱮᱭᱟ ᱚᱰᱮ ᱟᱢ ᱫᱚ ᱞᱟᱹᱭ ᱢᱮ ᱤᱧᱟᱹ ᱧᱩᱛᱩᱢ ᱮᱱᱠᱷᱟᱱ ᱫᱚᱠᱟᱱ ᱨᱮ ᱡᱚᱛᱚᱱᱟᱜ ᱢᱟᱞᱮ ᱮᱢᱟᱢᱟ ᱦᱩᱸ ᱟᱨ ᱦᱚᱲ ᱠᱚ ᱛᱟᱦᱚᱞᱮ ᱛᱤᱱᱟᱹᱜ ᱪᱟᱬ ᱵᱟᱝᱠᱷᱟᱱ ᱫᱚ ᱦᱚᱲ ᱠᱚᱫᱚ ᱩᱥᱟᱹᱨᱟ ᱨᱮᱰᱤ ᱠᱚᱢ ᱥᱮᱹᱭ ᱡᱟᱹᱯᱩᱫ ᱟᱣᱨᱤ ᱮᱦᱚᱵᱚᱜ ᱨᱮᱜᱮ ᱚᱱᱟ ᱠᱷᱮᱛ ᱠᱚᱫᱚ ᱨᱮᱰᱤ ᱠᱟᱜ ᱦᱩᱭᱩᱜᱼᱟ ᱛᱚ ᱦᱮᱸ ᱦᱮᱸ ᱟᱫᱚ ᱴᱷᱤᱠ ᱟᱪᱷᱮ ᱟᱨᱚ ᱜᱟᱯᱟ ᱢᱮᱭᱟᱝᱤᱧ ᱯᱷᱳᱱᱟᱢ ᱛᱟᱞᱟᱝᱼᱟ ᱦᱟᱸᱜ ᱛᱤᱦᱤᱧ ᱫᱚ ᱴᱷᱤᱠ ᱜᱮᱭᱟ ᱦᱮᱸ